ᱢᱮᱱᱫᱟᱹᱧ ᱢᱟᱱᱮ ᱱᱤᱭᱟᱹ ᱪᱟᱥ ᱟᱵᱟᱫᱽ ᱨᱮᱭᱟᱜ ᱠᱟᱹᱢᱤ ᱫᱚ ᱦᱩᱭᱱᱟ ᱱᱤᱛ ᱠᱟᱛᱮᱫ ᱧᱮᱞᱮᱫ ᱠᱚᱣᱟ ᱱᱟᱦᱮᱞ ᱛᱮ ᱥᱤᱭᱳᱜ ᱥᱟᱱᱟᱢ ᱠᱚ ᱟᱫ ᱪᱟᱵᱟᱭᱫᱟ ᱯᱚᱭᱥᱟ ᱠᱚᱢ ᱧᱟᱢᱚᱜ ᱠᱟᱱᱟ ᱠᱟᱹᱢᱤᱨᱮ ᱛᱚᱵᱮ ᱪᱟᱥ ᱟᱵᱟᱫᱽ ᱢᱚᱡᱽ ᱦᱩᱭᱩᱜ ᱠᱟᱱᱟ ᱚᱱᱟᱠᱚ ᱦᱚᱲ ᱱᱤᱛᱚᱜ ᱠᱚ ᱵᱟᱹᱜᱤ ᱪᱟᱵᱟᱣᱜ ᱠᱟᱱᱟ ᱱᱤᱛᱚᱜ ᱠᱚ ᱢᱮᱱᱫᱟ ᱚᱠᱚᱭ ᱫᱚᱥ ᱵᱤᱜᱷᱟᱹ ᱵᱤᱥ ᱵᱤᱜᱷᱟᱹ ᱯᱚᱱᱨᱚ ᱵᱤᱜᱷᱟᱹ ᱩᱱᱠᱩ ᱫᱚ ᱢᱤᱫ ᱫᱷᱟᱣ ᱱᱟᱦᱮᱞ ᱛᱮ ᱥᱤ ᱠᱟᱛᱮᱫ ᱛᱤᱱᱟᱹᱜ ᱫᱤᱱᱤᱧ ᱥᱤᱭᱟ ᱟᱨ ᱩᱱᱟᱹᱜ ᱜᱮ ᱮᱢᱚᱜ ᱞᱟᱜᱟᱣ ᱤᱧᱟᱹ ᱫᱟᱨᱦᱟ ᱛᱤᱱᱥᱚ ᱴᱟᱠᱟ ᱫᱤᱱᱮᱢ ᱮᱢᱟᱭ ᱠᱷᱟᱡ ᱯᱚᱱᱨᱚ ᱫᱤᱱᱨᱮ ᱯᱚᱱᱨᱚ ᱛᱤᱱᱮ ᱯᱚᱸᱭᱛᱟᱞᱞᱤᱥ ᱴᱟᱠᱟ ᱥᱟᱲᱮ ᱪᱟᱹᱨᱥᱚ ᱴᱟᱠᱟ ᱢᱟᱱᱮ ᱥᱟᱲᱮ ᱪᱟᱹᱨ ᱦᱟᱡᱟᱨ ᱛᱳ ᱚᱱᱟ ᱛᱮᱜᱮ ᱴᱨᱮᱠᱴᱚᱨ ᱛᱤᱧ ᱥᱤᱭᱟ ᱫᱚᱥ ᱵᱤᱜᱷᱟᱹ ᱢᱤᱫ ᱫᱤᱱ ᱨᱤᱧ ᱪᱟᱵᱟᱭᱟ ᱱᱚᱥᱚ ᱴᱟᱠᱟ ᱜᱷᱚᱱᱴᱟ ᱯᱚᱭᱥᱟ ᱪᱟᱞᱟᱣᱱᱟ ᱛᱳ ᱚᱱᱟ ᱛᱮᱜᱮ ᱠᱚ ᱢᱮᱱᱫᱟ ᱡᱮ ᱟᱨᱚ ᱦᱩᱲᱩ ᱨᱚᱦᱚᱭ ᱨᱮᱢ ᱡᱚᱱᱮᱭᱟ ᱛᱤᱱᱥᱚ ᱠᱟᱛᱮᱫ ᱡᱚᱛᱚ ᱠᱤᱪᱷᱩ ᱜᱮ ᱟᱹᱰᱤ ᱤᱭᱟᱹ ᱛᱳ ᱚᱱᱟᱜᱤᱧ ᱢᱮᱱᱫᱟ ᱡᱮ ᱛᱳ ᱡᱚᱱᱟᱜ ᱫᱟᱢ ᱦᱚᱸ ᱟᱹᱰᱤ ᱰᱷᱮᱨ ᱡᱚᱛᱚ ᱠᱤᱪᱷᱩ ᱜᱮ ᱰᱷᱮᱨ ᱛᱳ ᱱᱤᱡᱮᱨ ᱛᱮ ᱠᱟᱹᱢᱤ ᱞᱮᱠᱷᱟᱱ ᱠᱤᱪᱷᱩ ᱠᱚᱥᱴᱚ ᱦᱩᱭᱩᱜ ᱠᱟᱱᱟ ᱯᱚᱭᱥᱟ ᱵᱟᱧᱪᱟᱜ ᱠᱟᱱᱟ ᱛᱳ ᱚᱱᱟᱜᱮ ᱢᱮᱱᱫᱟ ᱥᱟᱵ ᱫᱚᱦᱚᱭᱟᱹᱧ ᱟᱨ ᱤᱧ ᱛᱤᱧ ᱠᱟᱹᱢᱤᱭᱟ ᱟᱨ ᱪᱟᱥ ᱟᱵᱟᱫᱚᱜᱼᱟ ᱛᱳ ᱚᱱᱟ ᱛᱮᱜᱮ ᱦᱩᱭᱱᱟ ᱡᱮ ᱱᱟᱦᱮᱞ ᱛᱮ ᱥᱤᱭᱳᱜ ᱫᱚ ᱪᱟᱥᱼᱟᱵᱟᱫᱽ ᱫᱚ ᱟᱹᱰᱤ ᱢᱚᱡᱽ ᱦᱩᱭᱩᱜᱼᱟ ᱚᱱᱟ ᱛᱮᱜᱮ ᱱᱟᱦᱮᱞ ᱛᱮᱜᱮ ᱢᱟ ᱡᱚᱛᱚ ᱦᱚᱲ ᱵᱚᱱ ᱥᱤᱭᱟ ᱠᱟᱛᱷᱟ ᱫᱚ ᱱᱚᱣᱟ ᱠᱟᱱ ᱜᱮᱭᱟ ᱟᱨ ᱥᱟᱱᱛᱟᱲ ᱥᱚᱢᱟᱡᱽ ᱨᱮᱱ ᱦᱚᱲ ᱵᱟᱠᱚ ᱵᱷᱟᱹᱜᱤᱭᱟ ᱚᱠᱚᱭ ᱜᱟᱹᱰᱤᱛᱮ ᱩᱱᱤᱭᱟᱜ ᱱᱤᱱᱟᱹᱜ ᱱᱩᱭᱟᱜ ᱱᱤᱱᱟᱹᱜ ᱯᱷᱚᱥᱚᱞ ᱡᱮ ᱠᱚᱢ ᱦᱩᱭᱩᱜ ᱠᱟᱱ ᱚᱱᱟ ᱠᱚᱫᱚ ᱵᱟᱠᱚ ᱧᱮᱞᱫᱟ ᱱᱤᱡᱮ ᱛᱮᱠᱚ ᱟᱲᱟᱜ ᱜᱤᱰᱤ ᱠᱟᱜ ᱠᱷᱟᱱ ᱚᱱᱟ ᱠᱚᱫᱚ ᱵᱟᱠᱚ ᱵᱩᱡᱷᱟᱹᱣ ᱧᱟᱢ ᱫᱟᱲᱮᱭᱟᱜ ᱠᱟᱱᱟ ᱡᱚᱠᱷᱚᱱ ᱯᱷᱚᱥᱚᱞ ᱦᱩᱭᱩᱜ ᱠᱟᱱ ᱛᱟᱠᱚᱣᱟ ᱠᱚᱢᱜᱮ ᱛᱚᱠᱷᱚᱱ ᱠᱚ ᱵᱩᱡᱷᱟᱹᱣ ᱧᱟᱢᱫᱟ ᱡᱮ ᱪᱮᱫᱟᱜ ᱱᱟᱦᱮᱞ ᱛᱮᱜᱮ ᱵᱟᱹᱧ ᱥᱤ ᱞᱮᱫᱟ ᱱᱟᱦᱮᱞ ᱛᱮ ᱥᱤ ᱞᱮᱠᱷᱟᱱ ᱯᱷᱚᱥᱚᱞ ᱰᱷᱮᱨ ᱠᱚᱜ ᱛᱤᱧᱟᱹ ᱥᱟᱵ ᱫᱚᱦᱚ ᱫᱟᱲᱮ ᱠᱮᱭᱟᱧ ᱠᱤᱪᱷᱩ ᱠᱤᱪᱷᱩᱧ ᱟᱹᱠᱷᱨᱤᱧ ᱠᱮᱭᱟ ᱛᱳ ᱱᱟᱦᱮᱞ ᱦᱚᱸ ᱱᱤᱡᱮ ᱴᱷᱮᱱ ᱛᱟᱦᱮᱸ ᱠᱚᱜᱼᱟ ᱡᱚᱛᱚ ᱠᱤᱪᱷᱩ ᱜᱮ ᱱᱤᱡᱮ ᱴᱷᱮᱱ ᱛᱟᱦᱮᱱᱟ ᱚᱱᱟ ᱞᱟᱹᱜᱤᱫ ᱦᱚᱲ ᱵᱟᱠᱚ ᱵᱩᱡᱷᱟᱹᱣ ᱫᱟᱲᱮᱜ ᱠᱟᱱᱟ ᱚᱠᱚᱭ ᱜᱟᱹᱰᱤ ᱜᱟᱹᱰᱤ ᱜᱟᱹᱰᱤ ᱜᱟᱹᱰᱤ ᱜᱮ ᱦᱚᱲᱮ ᱯᱟᱜᱽᱞᱟ ᱪᱟᱵᱟᱣ ᱠᱟᱜ ᱠᱚᱣᱟ ᱜᱟᱹᱰᱤ ᱢᱟ ᱟᱢᱜᱮ ᱪᱩᱥᱟᱹᱣᱮᱫ ᱢᱮ ᱥᱤᱭᱳᱜᱼᱟᱢ ᱯᱚᱭᱥᱟ ᱮᱢᱟᱭ ᱢᱮ ᱟᱵᱟᱨ ᱡᱚᱱ ᱢᱟ ᱢᱮᱱᱟᱜ ᱠᱚᱛᱟᱢ ᱛᱤᱱᱥᱚ ᱴᱟᱠᱟ ᱫᱤᱱ ᱩᱱᱤ ᱟᱨᱚ ᱯᱚᱭᱥᱟ ᱮᱢᱟᱭ ᱢᱮ ᱟᱨ ᱟᱢᱛᱮ ᱱᱟᱦᱮᱞ ᱛᱮᱢ ᱥᱤ ᱞᱮᱠᱷᱟᱱ ᱯᱷᱚᱥᱚᱞ ᱢᱚᱡᱽ ᱦᱩᱭᱩᱜ ᱛᱟᱢᱟ ᱯᱚᱭᱥᱟ ᱦᱚᱸ ᱵᱟᱧᱪᱟᱜ ᱛᱟᱢᱟ ᱟᱢ ᱛᱮᱜᱮᱢ ᱨᱚᱦᱚᱭᱟᱢ ᱠᱟᱹᱢᱤᱭᱟᱢ ᱡᱚᱛᱚ ᱠᱤᱪᱷᱩ ᱜᱮ ᱴᱷᱤᱠ ᱚᱱᱟ ᱚᱱᱟᱛᱮ ᱦᱚᱲ ᱵᱟᱠᱚ ᱵᱩᱡᱷᱟᱹᱣᱫᱟ ᱪᱮᱠᱟᱭᱭᱟᱢ ᱟᱫᱚ ᱱᱚᱣᱟ ᱜᱤᱧ ᱢᱮᱱ ᱠᱟᱫᱟ ᱡᱟᱛᱮ ᱡᱚᱛᱚ ᱦᱚᱲ ᱟᱵᱚ ᱥᱟᱱᱛᱟᱲ ᱥᱚᱢᱟᱡᱽ ᱨᱮᱱ ᱦᱚᱲ ᱵᱚᱱ ᱵᱩᱡᱷᱟᱹᱣ ᱱᱚᱣᱟᱜᱮ ᱱᱚᱰᱮ ᱜᱤᱧ ᱢᱩᱪᱟᱹᱫ ᱠᱟᱫᱟ